ᱫᱟᱹᱲ ᱤᱫᱤ ᱠᱟᱛᱮᱫ ᱢᱤᱫᱴᱟᱱ ᱡᱳᱠᱥ ᱤᱧ ᱢᱮᱱ ᱮᱫᱟ ᱱᱤᱛᱚᱜ ᱠᱷᱚᱱ ᱞᱟᱦᱟ ᱧᱚᱜ ᱫᱤᱱ ᱨᱮᱫᱚ ᱚᱲᱟᱜ ᱠᱚᱨᱮᱜ ᱜᱷᱩᱲᱤ ᱥᱮ ᱢᱳᱵᱟᱭᱤᱞ ᱠᱚᱫᱚ ᱵᱟᱝ ᱛᱟᱦᱮᱸ ᱠᱟᱱᱟ ᱩᱱ ᱚᱠᱛᱚ ᱨᱮᱫᱚ ᱢᱤᱫᱴᱟᱱ ᱟᱭ ᱩᱢᱟᱹᱱ ᱠᱟᱛᱮᱫ ᱜᱮ ᱵᱷᱳᱨ ᱨᱮ ᱵᱮᱨᱮᱫ ᱠᱟᱛᱮᱫ ᱜᱚᱰᱟ ᱛᱮ ᱪᱟᱞᱟᱜ ᱦᱩᱭᱩᱜ ᱛᱟᱦᱮᱸᱫ ᱢᱤᱫ ᱫᱤᱱ ᱦᱤᱞᱳᱜ ᱫᱚ ᱜᱚᱰᱟᱨᱮ ᱵᱷᱳᱨᱼᱵᱷᱳᱨ ᱛᱮ ᱪᱟᱞᱟᱣ ᱠᱟᱛᱮᱫ ᱫᱟᱹᱲᱼᱫᱟᱹᱲ ᱛᱤᱧ ᱫᱟᱹᱲ ᱞᱟᱸᱜᱟ ᱜᱚᱫᱚᱜ ᱠᱟᱱ ᱨᱮᱦᱚᱸ ᱥᱮᱛᱟᱜ ᱜᱮᱵᱟᱝ ᱥᱮᱛᱟᱜᱚᱜ ᱠᱟᱱᱟ ᱩᱱ ᱚᱠᱛᱚ ᱜᱟᱛᱮ ᱜᱤᱫᱽᱨᱟᱹ ᱠᱚᱦᱚᱸ ᱠᱚ ᱪᱟᱞᱟᱣ ᱠᱟᱱᱟ ᱥᱮᱛᱟᱜᱼᱥᱮᱛᱟᱜ ᱤᱧ ᱢᱟ ᱫᱟᱹᱲ ᱟᱠᱟᱜᱮ ᱢᱤᱱᱟᱹᱧᱟ ᱛᱟᱨᱯᱚᱨᱮ ᱟᱠᱚ ᱠᱚ ᱞᱟᱸᱫᱟᱣᱟᱹᱧ ᱠᱟᱱᱟ ᱮᱭᱟ ᱛᱤᱨᱮᱢ ᱦᱮᱡ ᱠᱟᱱᱟ ᱤᱧ ᱫᱩᱧ ᱢᱮᱛᱟᱣ ᱠᱚ ᱠᱟᱱᱟ ᱟᱹᱰᱤ ᱧᱤᱫᱟᱹ ᱧᱚᱜ ᱨᱮᱜᱮᱧ ᱦᱮᱡ ᱞᱮᱱᱟ ᱤᱧ ᱦᱚᱸ ᱵᱟᱹᱧ ᱵᱩᱡᱽ ᱫᱟᱲᱮ ᱠᱟᱣᱫᱟ ᱟᱨ ᱫᱚᱢᱮ ᱠᱚ ᱞᱟᱸᱫᱟ ᱟᱹᱧ ᱠᱟᱱᱟ ᱤᱧ ᱦᱚᱸ ᱫᱚᱢᱮᱧ ᱞᱟᱸᱫᱟ ᱠᱮᱫᱟ ᱟᱞᱮ ᱥᱩᱨᱨᱮ ᱢᱤᱫᱴᱟᱱ ᱛᱷᱟᱱᱟ ᱠᱷᱚᱱ ᱫᱟᱹᱲ ᱦᱮᱯᱨᱟᱣ ᱠᱚ ᱫᱚᱦᱚ ᱞᱮᱫᱟ ᱨᱳᱰ ᱨᱮ ᱢᱚᱬᱮ ᱠᱤᱞᱳᱢᱤᱴᱟᱨ ᱫᱟᱹᱲ ᱚᱱᱟ ᱫᱚ ᱯᱷᱩᱞᱠᱩᱥᱢᱟ ᱠᱷᱚᱱ ᱵᱟᱹᱨᱤᱠᱩᱞ ᱫᱷᱟᱹᱨᱤᱡ ᱛᱟᱦᱮᱸ ᱠᱟᱱᱟ ᱚᱱᱟ ᱫᱟᱹᱲ ᱨᱮ ᱤᱧ ᱦᱚᱸ ᱯᱟᱨᱴᱤᱥᱤᱯᱮᱴ ᱞᱤᱫᱟᱹᱧ ᱱᱚᱣᱟ ᱫᱟᱹᱲ ᱨᱮᱫᱚ ᱯᱚᱧᱪᱟᱥ ᱡᱚᱱ ᱜᱟᱱᱞᱮ ᱛᱟᱦᱮᱸ ᱠᱟᱱᱟ ᱯᱷᱩᱞᱠᱩᱥᱢᱟ ᱠᱷᱚᱱ ᱵᱟᱹᱨᱤᱠᱩᱞ ᱞᱮ ᱫᱟᱹᱲ ᱞᱮᱫᱟ ᱩᱱᱨᱮ ᱤᱧ ᱥᱮᱠᱮᱱᱰ ᱞᱤᱱᱟᱹᱧ ᱟᱨ ᱚᱱᱟ ᱥᱮᱠᱮᱱᱰ ᱨᱮ ᱢᱤᱫᱴᱟᱝ ᱜᱮᱧᱡᱤ ᱟᱨ ᱜᱷᱩᱲᱤ ᱠᱚ ᱮᱢᱟᱫᱤᱧ ᱛᱟᱦᱮᱸᱫ ᱚᱱᱟ ᱫᱟᱹᱲᱨᱮ ᱚᱱᱟ ᱫᱟᱹᱲᱨᱮ ᱧᱩᱛᱩᱢ ᱮᱢ ᱠᱟᱛᱮᱫ ᱤᱧ ᱟᱹᱰᱤ ᱨᱟᱹᱥᱠᱟᱹᱧ ᱵᱩᱡᱷᱟᱹᱣ ᱞᱮᱫᱟ